ᱦᱮᱸ ᱯᱩᱱᱚᱢ ᱢᱮᱰᱚᱢ ᱜᱮᱞᱤᱧ ᱞᱟ ᱭᱮᱫᱟ ᱚ ᱪᱮᱫᱞᱟ ᱜᱤᱱ ᱪᱮᱫ ᱮᱢ ᱞᱟ ᱭᱮᱫᱟ ᱦᱩᱸ ᱦᱮᱸ ᱫᱟᱬᱟᱱᱜᱮ

ᱦᱚᱸᱻ ᱚᱠᱚᱭ ᱠᱚᱣᱟᱜ ᱠᱟᱛᱷᱟ ᱵᱤᱱ ᱵᱟᱰᱟᱭ ᱚᱪᱚᱭᱤ ᱠᱟᱱᱟ ᱦᱩᱸ ᱚᱱᱠᱟᱱᱠᱚ ᱚᱱᱚᱞᱤᱭᱟᱹ ᱚᱻ ᱤᱭᱟ ᱢᱟᱺᱡᱷᱤ ᱨᱟᱢᱫᱟᱥ ᱴᱩᱰᱩ ᱩᱱᱠᱩᱠᱚ ᱦᱚᱸ ᱢᱟᱺᱡᱷᱤ ᱨᱟᱢᱫᱟᱥ ᱴᱩᱰᱩ ᱫᱚ ᱢᱤᱫᱴᱟᱝ ᱯᱚᱛᱚᱵᱼᱮ ᱚᱞᱠᱟᱫᱟᱭ ᱠᱷᱮᱨᱣᱟᱲ ᱵᱚᱝᱥᱚ ᱫᱷᱚᱨᱚᱢ ᱯᱩᱛᱷᱤ ᱩᱱᱤ ᱠᱳᱞᱠᱟᱛᱟ ᱠᱷᱚᱡ ᱵᱮᱫᱟᱱᱛᱚ ᱯᱨᱮᱥᱼᱮ ᱚᱞ ᱪᱷᱟᱯᱟ ᱞᱮᱫᱟᱭ ᱩᱱᱤ ᱟᱨ ᱯᱨᱚᱛᱷᱚᱢ ᱵᱳᱭ ᱛᱟᱭᱫᱚ ᱩᱱᱤ ᱟᱴᱥᱚᱴᱴᱤ ᱯᱮᱡ ᱨᱮᱱᱟᱜᱼᱮ ᱚᱞ ᱞᱮᱫᱟᱭ ᱦᱩᱸ ᱟᱨ

ᱚᱻ ᱥᱤᱝᱜᱟᱨ ᱟᱵᱚ ᱥᱟᱱᱛᱟᱲᱤ ᱨᱮᱢᱟ ᱩᱱᱠᱩ ᱠᱚᱞᱯᱚᱱᱟ ᱦᱟᱸᱥᱫᱟ ᱨᱚᱛᱷᱤᱱ ᱨᱚᱛᱷᱤᱱ ᱠᱤᱥᱠᱩ ᱩᱱᱠᱩ ᱜᱮ ᱢᱮᱱᱟᱜ ᱠᱚᱣᱟ ᱩᱱᱠᱩᱜᱮ ᱥᱤᱝᱜᱟᱨ ᱠᱟᱱᱟ

ᱩᱱᱠᱩ ᱫᱚ ᱜᱚᱴᱟ ᱜᱮᱠᱚ ᱜᱚᱴᱟ ᱩᱱᱠᱩ ᱫᱚ ᱜᱚᱴᱟ ᱜᱮᱠᱚ ᱥᱮᱨᱮᱧ ᱜᱮᱭᱟ

ᱚᱻ ᱯᱚᱱᱰᱤᱛ ᱨᱚᱜᱷᱩᱱᱟᱛᱷ ᱢᱩᱨᱢᱩ ᱩᱱᱤᱫᱚ ᱠᱟ ᱴᱤᱡ ᱠᱷᱚᱱᱟᱜ ᱜᱮ ᱩᱱᱤᱫᱚ ᱚᱞᱪᱤᱠᱤ ᱨᱮ ᱵᱤᱥᱤ ᱤᱭᱟ ᱛᱟᱦᱮᱸ ᱠᱟᱱᱛᱟᱭᱟ

ᱡᱮ ᱚᱞᱪᱤᱠᱤ ᱩᱱᱤᱜᱮ ᱮᱛᱚᱦᱚᱵ ᱟᱠᱟᱫᱟ ᱚᱞᱪᱤᱠᱤ ᱠᱚᱫᱚ ᱩᱱᱤᱜᱮ ᱚᱞᱠᱟᱫᱟᱭ ᱦᱮᱸ ᱩᱱᱤᱫᱚ ᱯᱚᱥᱪᱤᱢᱵᱚᱝᱜᱚ ᱢᱚᱭᱩᱨᱵᱷᱚᱸᱡᱽ ᱡᱮᱞᱟ ᱨᱮᱭ ᱡᱟᱱᱟᱢ ᱞᱮᱱᱟᱭ ᱚᱸᱰᱮᱜᱮ ᱩᱱᱤᱭᱟᱜ ᱡᱟᱱᱟᱢ ᱛᱟᱭᱫᱚ ᱰᱟᱦᱟᱨᱰᱤ ᱟ ᱛᱳᱨᱮ ᱡᱟᱱᱟᱢ ᱞᱮᱱᱟᱭ ᱩᱱᱤᱭᱟᱜ ᱚᱞ ᱯᱚᱛᱚᱵ ᱠᱚᱫᱚ ᱨᱚᱱᱚᱲ ᱯᱩᱛᱷᱤ ᱢᱮᱱᱟᱜ ᱛᱟᱭᱟ ᱢᱤᱫᱴᱮᱱ ᱟᱨ ᱫᱟᱲᱮᱜᱮ ᱫᱷᱚᱱ ᱚᱱᱟ ᱯᱩᱛᱷᱤ ᱦᱚᱸ ᱢᱮᱱᱟᱜ ᱛᱟᱭᱟ ᱟᱨᱦᱚᱸ ᱟᱭᱢᱟ ᱞᱮᱠᱟᱱ ᱯᱩᱛᱷᱤ ᱠᱚ ᱢᱮᱱᱟᱜ ᱛᱟᱭᱟ ᱩᱱᱤ ᱟᱭᱢᱟ ᱯᱩᱛᱷᱤ ᱜᱮᱭ ᱚᱞᱠᱟᱫᱟᱭ ᱟᱨ ᱩᱱᱤᱜᱮ ᱯᱨᱚᱛᱷᱚᱢ ᱪᱤᱠᱤ ᱫᱚᱭ ᱮᱛᱚᱦᱚᱵ ᱞᱮᱫᱟ ᱟᱵᱚ ᱥᱟᱱᱛᱟᱲᱤ ᱪᱤᱠᱤ ᱚᱞᱪᱤᱠᱤ ᱩᱱᱤᱜᱮ ᱚᱞᱫᱚᱭ ᱮᱛᱚᱦᱚᱵ ᱠᱟᱫᱟᱭ ᱩᱱᱤ ᱟᱭᱢᱟ ᱩᱱᱤ ᱟᱭᱢᱟ ᱥᱮᱨᱮᱧ ᱠᱚᱦᱚᱸ ᱚᱞᱠᱟᱫᱟᱭ ᱥᱮᱨᱮᱧ ᱠᱚᱦᱚᱸ ᱟᱨ ᱚᱱᱠᱟᱱᱟᱜ ᱡᱟᱦᱟᱱᱟᱜ ᱦᱚᱸ ᱟᱨᱠᱚ ᱡᱟᱦᱟᱸ ᱦᱚᱸ ᱛᱚᱵᱮ ᱴᱷᱤᱠ ᱜᱮᱭᱟ